ᱩᱛᱱᱟᱹᱣ ᱟᱠᱟᱱ ᱱᱚᱣᱟ ᱜᱮ ᱧᱮᱞᱚᱜ ᱠᱟᱱᱟ ᱡᱮ ᱯᱷᱳᱱ ᱴᱟᱣᱟᱨ ᱴᱨᱮᱱ ᱜᱟ ᱰᱤ ᱤᱞᱮᱠᱴᱨᱤᱠ ᱥᱮ ᱠᱟᱨᱮᱱᱴ ᱦᱚᱸ ᱚᱱᱟᱠᱚ ᱡᱮᱢᱚᱱ ᱯᱷᱳᱱ ᱯᱷᱳᱱ ᱫᱚ ᱦᱩᱭᱩᱜ ᱠᱟᱱᱟ ᱴᱮᱠᱱᱚᱞᱚᱜᱤ ᱥᱤᱥᱴᱚᱢ ᱚᱱᱟᱫᱚ ᱱᱚᱱᱰᱮᱢ ᱨᱚᱲᱮᱭᱟ ᱟᱨ ᱡᱟᱦᱟᱸ ᱛᱤᱱᱟᱹᱜ ᱥᱟ ᱜᱤᱧ ᱨᱮᱜᱮ ᱛᱟᱦᱮᱸ ᱚᱪᱚ ᱱᱤᱜ ᱩᱱᱤᱭᱟᱜ ᱨᱚᱲ ᱟᱢᱮᱢ ᱟᱸᱡᱚᱢ ᱫᱟᱲᱮᱭᱟᱜᱼᱟ ᱥᱮ ᱟᱢᱟᱜ ᱨᱚᱲ ᱩᱱᱤ ᱟᱸᱡᱚᱢ ᱫᱟᱲᱮᱜᱼᱟᱭ ᱟᱨ ᱩᱰᱟᱹᱱ ᱜᱟᱹᱰᱤ ᱛᱮᱫᱚ ᱦᱩᱭᱩᱜ ᱠᱟᱱᱟ ᱥᱮᱨᱢᱟ ᱛᱮ ᱩᱰᱟᱹᱣ ᱪᱟᱞᱟᱣ ᱟᱨ ᱨᱩᱣᱟᱹᱲ ᱦᱮᱡ ᱢᱟᱱᱮ ᱥᱮᱱ ᱦᱮᱡ ᱜᱟᱱᱚᱜᱼᱟ ᱚᱱᱟ ᱥᱟᱶ ᱨᱮ ᱤᱞᱮᱠᱴᱨᱤᱠ ᱡᱟᱦᱟᱸ ᱫᱚ ᱠᱟᱨᱮᱱᱴ ᱱᱚᱣᱟ ᱫᱚ ᱫᱟᱜ ᱛᱮ ᱵᱮᱱᱟᱜ ᱠᱟᱱᱟ ᱠᱟᱨᱮᱱᱴ ᱫᱚ ᱟᱨ ᱢᱚᱴᱚᱨᱥᱟᱭᱠᱮᱞ ᱫᱤᱠ ᱫᱤᱭᱮᱛᱮ ᱞᱟᱹᱭ ᱞᱮᱠᱷᱟᱱ ᱜᱟᱱᱚᱜᱼᱟ ᱡᱮ ᱯᱮᱴᱨᱳᱞ ᱥᱩᱱᱩᱢ ᱢᱚᱴᱚᱨᱥᱟᱭᱠᱮᱞ ᱨᱮ ᱫᱩᱞ ᱢᱟᱱᱮ ᱟᱢ ᱦᱟᱱᱛᱮ ᱱᱟᱛᱮ ᱵᱟᱡᱟᱨ ᱥᱟᱦᱟᱨ ᱠᱚᱨᱮᱢ ᱫᱟᱬᱟ ᱫᱟᱲᱮᱭᱟᱜᱼᱟ

ᱱᱮᱛᱟᱨ ᱢᱚᱴᱚᱨᱥᱟᱭᱠᱮᱞ ᱠᱚ ᱛᱩᱛ ᱟᱠᱟᱫᱟ ᱡᱟᱦᱟᱸ ᱫᱚ ᱵᱤᱴᱨᱤ ᱫᱤᱭᱮ ᱚᱱᱟᱫᱚ ᱪᱟᱨᱡᱽ ᱦᱩᱭᱩᱜᱼᱟ ᱟᱨ ᱯᱷᱩᱞ ᱪᱟᱨᱡᱽ ᱢᱟᱱᱮ ᱟᱡ ᱛᱮᱜᱮ ᱫᱟᱹᱲᱟᱭ ᱱᱚᱜᱼᱚᱭ ᱱᱚᱝᱠᱟᱱᱟᱜ ᱡᱤᱱᱤᱥ ᱠᱚᱜᱮ ᱩᱛᱱᱟᱹᱣ ᱟᱠᱟᱱᱟ ᱟᱨᱚ ᱚᱝᱠᱟᱱᱟᱜ ᱢᱮᱱᱟᱜ ᱟᱠᱟᱫᱟ ᱡᱟᱦᱟᱸ ᱠᱚᱫᱚ ᱦᱩᱭᱩᱜ ᱠᱟᱱᱟ ᱨᱮ ᱞ ᱴᱨᱮᱱ ᱥᱮ ᱪᱟᱭᱱᱟ ᱴᱨᱮᱱ ᱵᱚᱱ ᱢᱮᱛᱟᱜ ᱠᱟᱱᱟ ᱚᱱᱟᱫᱚ ᱠᱟᱨᱮᱱᱴ ᱛᱮ ᱫᱟᱹᱲᱟᱭ ᱟᱨ ᱚᱱᱟᱫᱚ ᱟᱹᱰᱤ ᱤᱥᱯᱤᱰ ᱛᱮ ᱫᱟᱹᱲᱟᱭ ᱟᱨ ᱚᱝᱠᱟᱱᱟᱜ ᱩᱛᱱᱟᱹᱣᱟᱱ ᱦᱩᱫᱤᱥ ᱠᱚ ᱫᱚ ᱦᱩᱭᱩᱜ ᱠᱟᱱᱟ ᱡᱮ ᱦᱚᱜᱼᱚᱭ ᱟᱵᱚ ᱡᱮ ᱚᱲᱟᱜ ᱚᱲᱟᱜ ᱡᱟᱦᱟᱸ ᱱᱟᱜ ᱫᱟᱜ ᱵᱚᱱ ᱧᱟᱢᱫᱟ ᱚᱱᱟ ᱫᱚ ᱡᱷᱚᱛᱚ ᱩᱛᱱᱟᱹᱣᱟᱱ ᱡᱤᱱᱤᱥ ᱠᱟᱱᱟ ᱦᱚᱜᱼᱚᱭ ᱱᱚᱝᱠᱟᱱᱟᱱ ᱡᱤᱱᱤᱥ ᱜᱮ ᱩᱛᱱᱟᱹᱣᱟᱱ ᱡᱤᱱᱤᱥ ᱥᱮ ᱫᱷᱟᱹᱨᱛᱤ ᱵᱚᱫᱚᱞ ᱢᱮᱱᱛᱮ ᱵᱟᱲᱟᱭᱚᱜᱼᱟ ᱱᱚᱝᱠᱟᱱᱟᱜ ᱫᱤᱥ ᱦᱩᱫᱤᱥ ᱥᱮ ᱱᱚᱝᱠᱟᱱᱟᱜ ᱩᱛᱟᱹᱱ ᱩᱛᱱᱟᱹᱣᱟᱱ ᱡᱤᱱᱤᱥ ᱧᱮᱞ ᱛᱮ ᱜᱮ ᱟᱵᱚᱣᱟᱜ ᱫᱷᱟᱹᱨᱛᱤ ᱵᱚᱫᱚᱞᱚᱜ ᱠᱟᱱᱟ ᱥᱮ ᱱᱚᱣᱟ ᱠᱚ ᱧᱮᱞ ᱛᱮᱜᱮ ᱫᱷᱟᱹᱨᱛᱤ ᱵᱚᱫᱚᱞᱚᱜ ᱞᱮᱠᱟᱧ ᱵᱩᱡᱷᱟᱹᱣ ᱮᱜᱼᱟ